ᱤᱧ ᱵᱮᱱᱟᱣᱟᱜ ᱡᱚᱢᱟᱜ ᱫᱚ ᱯᱚᱠᱳᱲᱤ ᱦᱟᱞᱩᱣᱟ ᱵᱮᱱᱟᱣ ᱨᱮᱫᱚ ᱵᱮᱥᱚᱱ ᱡᱚᱢ ᱥᱳᱰᱟ ᱟᱫᱽᱨᱚᱠ ᱨᱟᱹᱥᱩᱱ ᱢᱚᱥᱞᱟ ᱟᱨ ᱡᱤᱨᱟᱹ ᱫᱷᱩᱱᱤᱭᱟᱹ ᱨᱟᱹᱥᱩᱱ ᱟᱫᱽᱨᱟᱠ ᱯᱮᱸᱭᱟᱡᱽ ᱟᱨ ᱥᱩᱱᱩᱢ ᱵᱩᱞᱩᱝ ᱡᱤᱨᱟᱹ ᱜᱩᱞᱠᱤ ᱟᱨ ᱵᱩᱞᱩᱝ ᱠᱚ ᱥᱟᱱᱟᱢ ᱞᱮᱠᱟᱱᱟᱜ ᱞᱟᱜᱟᱜᱼᱟ ᱟᱨ ᱱᱚᱣᱟ ᱡᱚᱢᱟᱜ ᱫᱚ ᱟᱹᱰᱤᱜᱮ ᱥᱤᱵᱤᱞᱟ ᱟᱨ ᱱᱚᱣᱟ ᱡᱚᱢᱟᱜ ᱨᱮᱫᱚ ᱰᱷᱮᱨ ᱠᱷᱚᱱ ᱰᱷᱮᱨ ᱩᱛᱯᱟᱫᱚᱱ ᱫᱚ ᱯᱮᱸᱭᱟᱡᱽ ᱨᱮᱱᱟᱜ ᱩᱛᱯᱟᱫᱚᱱ ᱨᱮᱭᱟᱜ ᱜᱮ ᱞᱟᱜᱟᱜᱼᱟ ᱯᱮᱸᱭᱟᱡᱽ ᱮᱢ ᱞᱮᱠᱷᱟᱱ ᱜᱮ ᱯᱚᱠᱳᱲᱤ ᱫᱚ ᱵᱮᱱᱟᱜᱼᱟ ᱥᱟᱶᱛᱮ ᱢᱚᱥᱞᱟ ᱢᱟᱹᱨᱤᱪ ᱠᱚᱢ ᱮᱢ ᱞᱮᱠᱷᱟᱱ ᱟᱹᱰᱤ ᱥᱤᱵᱤᱞᱟ ᱚᱱᱟ ᱯᱮᱸᱭᱟᱡᱽ ᱮᱱᱟᱝ ᱜᱮ ᱯᱚᱠᱳᱲᱤ ᱫᱚ ᱵᱮᱱᱟᱜᱼᱟ ᱟᱨ ᱱᱚᱣᱟ ᱡᱚᱢᱟᱜ ᱫᱚ ᱟᱹᱰᱤᱜᱮ ᱥᱤᱵᱤᱞᱟ ᱱᱚᱣᱟ ᱡᱚᱢᱟᱜ ᱮᱢ ᱡᱚᱢ ᱞᱮᱠᱷᱟᱱ ᱫᱚ ᱢᱚᱱᱮ ᱠᱚ ᱟᱹᱰᱤ ᱠᱩᱥᱤᱜᱮ ᱵᱩᱡᱷᱟᱹᱜᱼᱟ